ᱜᱮᱞ ᱢᱤᱫ ᱵᱟ ᱭᱥᱟ ᱠ ᱜᱮᱞ ᱯᱮ ᱵᱟ ᱭᱥᱟ ᱠ ᱜᱮᱞ ᱢᱚᱬᱮ ᱵᱟ ᱭᱥᱟ ᱠ ᱜᱮᱞ ᱮᱭᱟᱭ ᱵᱟ ᱭᱥᱟ ᱠ ᱜᱮᱞ ᱟᱨᱮ ᱵᱟ ᱭᱥᱟ ᱠ